ᱦᱚᱲᱢᱚ ᱡᱤᱣᱤ ᱨᱮ ᱫᱟᱲᱮᱜᱮ ᱫᱷᱚᱱ ᱜᱩᱨᱩ ᱜᱚᱢᱠᱮ ᱢᱮᱱ ᱞᱮᱫᱟ ᱟᱨ ᱡᱷᱚᱛᱚ ᱠᱟᱛᱷᱟ ᱨᱮᱠᱚ ᱢᱮᱱ ᱠᱟᱜᱼᱟ ᱫᱟᱲᱮ ᱠᱷᱟᱱᱜᱮ ᱫᱷᱚᱱ ᱫᱟᱲᱮ ᱛᱟᱦᱮᱸᱞᱮᱱ ᱠᱷᱟᱱ ᱦᱟᱱᱟ ᱱᱚᱣᱟ ᱟᱨᱡᱟᱣ ᱵᱤᱨᱡᱟᱣ ᱠᱟᱛᱮᱫ ᱡᱚᱢ ᱟᱹᱥᱩᱞᱚᱜᱼᱟ ᱚᱱᱠᱟ ᱟᱹᱥᱩᱞ ᱠᱟᱛᱮᱫ ᱜᱮᱵᱚᱱ ᱛᱟᱦᱮᱱᱟ ᱤᱱᱠᱟᱹ ᱮᱴᱟᱜ ᱮᱴᱟᱜ ᱡᱤᱱᱤᱥ ᱠᱚᱦᱚᱸ ᱟᱹᱛᱷᱟᱣᱹᱲᱤᱭᱟᱹ ᱵᱟᱝ ᱡᱚᱢ ᱪᱟᱦᱮ ᱡᱮᱢᱚᱱ ᱵᱟᱡᱟᱨ ᱨᱮ ᱧᱟᱢᱚᱜ ᱠᱟᱱᱟ ᱵᱟᱡᱟᱨ ᱨᱚᱠᱚᱢ ᱚᱱᱟ ᱠᱚᱦᱚᱸ ᱵᱟᱝ ᱡᱚᱢ ᱪᱟᱦᱮ ᱥᱮᱭᱟ ᱮᱢᱟᱱ ᱠᱚ ᱨᱩᱫᱤ ᱵᱚᱨᱚᱡᱟᱜ ᱠᱚ ᱟᱨ ᱯᱳᱞᱴᱨᱤ ᱦᱟᱺᱰᱤ ᱯᱟᱹᱣᱨᱟᱹ ᱱᱩᱠᱩ ᱠᱚᱦᱚᱸ ᱵᱟᱝ ᱵᱮᱥᱟ ᱥᱟᱞᱯᱷᱮᱴ ᱤᱭᱩᱨᱤᱭᱟ ᱠᱚ ᱨᱮᱱᱟᱜ ᱡᱤᱱᱤᱥ ᱦᱚᱸ ᱵᱟᱝ ᱡᱚᱢᱟ ᱛᱚᱵᱮ ᱜᱮ ᱦᱚᱲᱢᱚ ᱫᱟᱲᱮ ᱦᱚᱲᱢᱚ ᱫᱟᱲᱮ ᱵᱮᱥ ᱛᱟᱦᱮᱱᱟ ᱟᱨ ᱵᱮᱥ ᱛᱟᱦᱮᱸ ᱞᱮᱱ ᱠᱷᱟᱱ ᱜᱮ ᱟᱨᱡᱟᱣ ᱵᱤᱨᱡᱟᱹᱜᱼᱟ ᱡᱷᱚᱛᱚᱣᱟᱜ ᱟᱨ ᱦᱚᱲᱢᱚ ᱴᱟᱴᱟ ᱢᱚᱴᱟ ᱥᱚᱠᱛᱤ ᱛᱟᱦᱮᱱᱟ ᱛᱟᱦᱮᱱ ᱚᱠᱛᱚ ᱨᱮ ᱪᱟᱥ ᱵᱟᱥᱚᱜᱼᱟ ᱪᱟᱥ ᱵᱟᱥ ᱞᱮᱱ ᱠᱷᱟᱱ ᱜᱮ ᱫᱤᱥᱚᱢ ᱨᱮᱢ ᱟᱹᱠᱷᱨᱤᱧ ᱵᱤᱠᱨᱚᱭᱟ ᱟᱹᱠᱷᱟᱨᱤᱧ ᱵᱤᱠᱨᱚᱭ ᱠᱟᱛᱮᱫ ᱯᱚᱭᱥᱟᱢ ᱟᱹᱜᱩᱭᱟ ᱯᱚᱭᱥᱟ ᱟᱹᱜᱩ ᱠᱟᱛᱮᱫ ᱟᱯᱱᱟᱨ ᱥᱚᱝᱥᱟᱨᱤ ᱟᱯᱱᱟᱨ ᱛᱮᱢ ᱪᱟᱞᱟᱣᱟ ᱜᱤᱫᱟᱹᱨ ᱯᱤᱫᱟᱹᱨᱮᱢ ᱚᱞᱚᱜ ᱯᱟᱲᱦᱟᱣ ᱦᱚᱪᱚ ᱠᱚᱣᱟ ᱫᱟᱲᱮ ᱡᱩᱫᱤ ᱵᱟᱝ ᱛᱟᱦᱮᱱᱟ ᱢᱮᱱᱠᱷᱟᱱ ᱫᱚ ᱪᱤᱠᱟᱹ ᱠᱟᱛᱮᱢ ᱟᱹᱥᱩᱞ ᱫᱟᱲᱮᱭᱟ ᱠᱚᱣᱟ ᱜᱤᱫᱟᱹᱨ ᱯᱤᱫᱟᱹᱨ ᱦᱚᱸ ᱱᱚᱣᱟ ᱠᱚᱜᱮ ᱵᱟᱝ ᱡᱚᱛᱚᱱ ᱥᱩᱥᱟᱹᱨᱟ ᱛᱚ ᱵᱟᱝ ᱜᱮ ᱵᱩᱜᱤᱭᱟ